ᱦᱮᱞᱳ ᱜᱟᱹᱰᱤ ᱢᱟᱹᱞᱤᱠ ᱠᱟᱱᱟᱵᱮᱱ ᱥᱮ ᱦᱚᱞᱟ ᱡᱟᱦᱟᱸᱭ ᱰᱟᱭᱵᱟᱨᱵᱮᱱ ᱠᱳᱞ ᱞᱮᱫᱮ ᱜᱟᱹᱰᱤ ᱪᱟᱹᱞᱩᱭ ᱞᱟᱹᱜᱤᱫ ᱩᱱᱤᱫᱚ ᱟᱹᱰᱤ ᱱᱟᱯᱟᱭᱫᱚ ᱵᱟᱹᱞᱤᱧ ᱟᱹᱭᱠᱟᱹᱣ ᱞᱮᱫᱮᱭᱟ ᱪᱮᱫᱟᱜ ᱥᱮ ᱠᱳᱵᱷᱤᱰ ᱨᱮ ᱚᱱᱟ ᱠᱳᱨᱳᱱᱟ ᱵᱷᱟᱭᱨᱟᱥ ᱤᱭᱟᱹᱛᱮ ᱢᱟᱠᱥ ᱦᱚᱨᱚᱜ ᱠᱟᱛᱮᱫ ᱜᱟᱹᱰᱤᱫᱚ ᱪᱟᱹᱞᱩᱭ ᱦᱩᱭᱩᱜᱚᱼᱟ ᱥᱮ ᱥᱩᱨᱥᱩᱯᱩᱨ ᱫᱩᱲᱩᱵ ᱦᱚᱸ ᱵᱟᱝ ᱜᱟᱱᱚᱜᱼᱟ ᱟᱨ ᱩᱱᱤ ᱰᱟᱭᱵᱚᱨ ᱫᱚ ᱟᱭᱢᱟ ᱰᱷᱮᱨ ᱦᱚᱲᱮ ᱥᱟᱡᱟᱣᱼᱥᱟᱢᱵᱷᱟᱣᱮᱫ ᱠᱚᱣᱟᱭ ᱜᱟᱹᱰᱤᱨᱮ ᱟᱨ ᱦᱚᱜᱼᱚᱭ ᱢᱮᱨᱚᱢ ᱵᱷᱤᱰᱤᱞᱮᱠᱟ ᱥᱩᱨᱥᱩᱯᱩᱨ ᱫᱩᱲᱩᱵ ᱚᱪᱚᱭᱮᱫ ᱠᱚᱣᱟᱭ

ᱟᱨ ᱜᱟᱹᱰᱤ ᱞᱟᱜᱟᱭᱮᱫᱟᱭ ᱟᱨ ᱡᱟᱦᱟᱸ ᱦᱟᱸᱰᱮᱼᱦᱟᱸᱰᱮ ᱛᱤᱸᱜᱩᱭᱮᱫᱟᱭ ᱪᱮᱫᱟᱜ ᱥᱮ ᱱᱚᱣᱟ ᱵᱷᱟᱭᱨᱟᱥ ᱠᱷᱟᱹᱛᱤᱨᱛᱮ ᱱᱤᱛᱚᱜ ᱥᱩᱨᱥᱩᱯᱩᱨ ᱫᱩᱲᱩᱵ ᱠᱚᱫᱚ ᱵᱟᱝ ᱜᱟᱱᱚᱜᱼᱟ ᱥᱮ ᱱᱚᱜᱼᱚᱸᱭ ᱩᱫᱽᱜᱟᱹᱨᱫᱤᱱ ᱠᱟᱱᱟ ᱩᱱᱟᱹᱜ ᱜᱚᱨᱚᱢ ᱥᱤᱛᱩᱝᱨᱮ ᱜᱟᱹᱰᱤ ᱪᱟᱹᱞᱩᱭᱮᱫᱟᱭ ᱟᱨ ᱩᱱᱟᱹᱜ ᱵᱷᱤᱲᱨᱮ ᱢᱚᱡᱽᱵᱟᱹᱞᱤᱧ ᱟᱹᱭᱠᱟᱹᱣᱞᱮᱫᱟ ᱛᱚ ᱚᱱᱟ ᱠᱷᱟᱹᱛᱤᱨ ᱛᱮ ᱢᱚᱱᱮᱦᱚᱭ ᱟᱹᱞᱤᱧᱟᱜ ᱢᱚᱱᱮ ᱦᱩᱭᱩᱜ ᱠᱟᱱᱟ ᱡᱮ ᱩᱱᱤ ᱰᱟᱭᱵᱟᱨ ᱫᱚ ᱟᱵᱮᱱ ᱢᱚᱡᱽᱛᱮ ᱛᱷᱚᱲᱟᱵᱮᱱ ᱢᱟᱱᱟᱧᱚᱜᱮᱭᱟ ᱡᱮᱱᱚ ᱱᱚᱝᱠᱟ ᱵᱟᱹᱲᱤᱡ ᱵᱟᱭ ᱵᱮᱵᱚᱦᱟᱨ ᱟᱨ ᱢᱚᱱᱮ ᱦᱩᱭᱩᱜ ᱠᱟᱱᱟ ᱩᱱᱤᱫᱚᱭ ᱯᱟᱹᱣᱨᱟᱹᱭ ᱧᱩ ᱞᱮᱫᱟᱭ ᱪᱮᱫᱟᱜ ᱥᱮ ᱢᱚᱡᱽ ᱠᱟᱛᱷᱟᱞᱤᱧ ᱢᱮᱛᱟᱭ ᱠᱟᱱᱟ ᱟᱨ ᱟᱡᱜᱮ ᱩᱞᱴᱟᱹᱯᱟᱞᱴᱟᱭ ᱨᱟᱸᱜᱟᱣᱚᱜ ᱠᱟᱱᱟᱭ ᱛᱚ ᱚᱱᱟ ᱦᱚᱛᱮᱡᱛᱮ ᱟᱵᱮᱱ ᱡᱚᱫᱤ ᱱᱚᱝᱠᱟᱱ ᱰᱟᱭᱵᱟᱨ ᱵᱮᱱ ᱫᱚᱦᱚᱠᱚᱣᱟ ᱜᱟᱹᱰᱤᱨᱮ ᱛᱚ ᱟᱵᱮᱱᱟᱜ ᱜᱟᱹᱰᱤᱫᱚ ᱵᱟᱠᱚ ᱤᱫᱤᱭᱟ ᱡᱟᱦᱟᱸ ᱢᱤᱫ ᱫᱚᱢᱮ ᱤᱫᱤᱭᱟ ᱛᱚ ᱟᱨ ᱩᱱᱤᱫᱚ ᱫᱚᱥᱟᱨ ᱫᱷᱟᱣᱫᱚ ᱵᱟᱝᱜᱮᱭ ᱨᱮᱵᱮᱱᱟ ᱟᱵᱮᱱᱟᱜ ᱜᱟᱹᱰᱤ ᱵᱷᱟᱲᱟ ᱞᱟᱹᱜᱤᱫᱛᱮᱫᱚ